ᱠᱷᱮᱞ ᱠᱚᱢᱟ ᱟᱹᱰᱤ ᱜᱟᱱ ᱢᱮᱱᱟᱜᱼᱟ ᱠᱤᱨᱠᱮᱴ ᱠᱚ ᱵᱷᱚᱞᱤᱵᱚᱞ ᱠᱚ ᱞᱮᱠᱤᱱ ᱤᱧ ᱢᱟ ᱯᱷᱩᱴᱵᱚᱞ ᱜᱤᱧ ᱠᱩᱥᱤᱭᱟᱜᱼᱟ ᱪᱮᱫᱟᱜ ᱪᱮ ᱯᱷᱩᱴᱵᱚᱞ ᱫᱚ ᱟᱹᱰᱤ ᱪᱮᱨᱦᱟ ᱜᱮᱢ ᱠᱟᱱᱟ ᱪᱮᱫᱟᱜ ᱪᱮ ᱯᱷᱩᱴᱵᱚᱞ ᱮᱱᱮᱡ ᱫᱚ ᱡᱟᱦᱟᱸ ᱞᱮᱠᱟ ᱫᱟᱹᱲ ᱵᱟᱲᱟᱭᱟᱢ ᱨᱟᱱᱤᱝ ᱠᱚᱛᱟᱢ ᱛᱮᱭᱟᱨᱚᱜᱼᱟ ᱯᱷᱩᱴᱵᱚᱞ ᱮᱱᱮᱡ ᱛᱮᱢ ᱜᱳᱞ ᱤᱱᱟᱹᱜ ᱯᱟᱵᱽᱞᱤᱠ ᱠᱚᱠᱚ ᱛᱟᱦᱮᱱᱟ ᱧᱮᱞ ᱞᱟᱹᱜᱤᱫ ᱚᱱᱟ ᱵᱤᱥᱚᱭ ᱛᱮ ᱯᱷᱩᱴᱵᱚᱞ ᱫᱚ ᱟᱹᱰᱤ ᱪᱮᱨᱦᱟᱧ ᱵᱩᱡᱷᱟᱹᱣᱟ ᱟᱨ ᱯᱷᱩᱴᱵᱚᱞ ᱮᱱᱮᱡ ᱫᱚ ᱤᱧ ᱪᱮᱫᱟᱜ ᱥᱟᱱᱟᱧᱟ ᱪᱮᱫᱟᱜ ᱪᱮᱧ ᱧᱮᱞ ᱠᱚᱣᱟ ᱦᱚᱲ ᱠᱚ ᱡᱟᱦᱟᱸ ᱞᱮᱠᱟᱧ ᱧᱮᱞ ᱟᱠᱟᱫᱮᱭᱟ ᱥᱟᱹᱫᱷᱩ ᱢᱟᱹᱨᱰᱤ ᱟᱨ ᱢᱮᱱᱟᱜ ᱠᱚᱣᱟ ᱯᱷᱩᱴᱵᱚᱞ ᱟᱵᱚ ᱥᱟᱱᱛᱟᱲ ᱮᱱᱮᱡ ᱠᱚᱲᱟ ᱠᱚ ᱮᱥ ᱴᱤ ᱴᱤᱢ ᱠᱚᱨᱮ ᱠᱚ ᱮᱱᱮᱡ ᱠᱟᱱᱟ ᱩᱱᱠᱩ ᱧᱮᱞ ᱛᱮᱜᱮ ᱤᱧ ᱫᱚ ᱯᱷᱩᱴᱵᱚᱞ ᱮᱱᱮᱡ ᱫᱚ ᱥᱚᱠᱛᱚᱧ ᱠᱩᱥᱤᱭᱟᱠᱟᱱᱟ ᱟᱨ ᱯᱷᱩᱴᱵᱚᱞ ᱮᱱᱮᱡ ᱛᱮ ᱟᱵᱚ ᱥᱟᱱᱛᱟᱲ ᱥᱚᱢᱟᱡᱽ ᱦᱚᱸ ᱟᱹᱰᱤ ᱢᱟᱲᱟᱝ ᱪᱟᱞᱟᱜᱼᱟ ᱥᱟᱱᱛᱟᱲ ᱥᱚᱢᱟᱡᱽ ᱮᱥᱴᱮᱰᱤᱭᱟᱢ ᱨᱮᱠᱚ ᱮᱱᱮᱡᱟ ᱟᱵᱚ ᱥᱟᱱᱛᱟᱲ ᱥᱚᱢᱟᱡᱽ ᱨᱮᱱ ᱦᱚᱲ ᱠᱚ ᱮᱥᱴᱮᱰᱤᱭᱮᱢ ᱨᱮᱯᱮ ᱮᱱᱮᱡᱟ ᱚᱱᱟᱛᱮ ᱛᱤᱱᱟᱹᱜ ᱜᱟᱨᱵ ᱵᱩᱡᱷᱟᱹᱜᱼᱟ ᱪᱮ ᱦᱚᱸ ᱥᱟᱱᱛᱟᱲ ᱠᱚᱦᱚᱸ ᱤᱱᱴᱟᱨᱱᱮᱥᱱᱮᱞ ᱯᱷᱩᱴᱵᱚᱞ ᱦᱚᱸᱠᱚ ᱮᱱᱮᱡ ᱫᱟᱲᱮᱭᱟᱜᱼᱟ ᱩᱱᱠᱩᱣᱟᱜ ᱧᱮᱞ ᱛᱮ ᱟᱵᱚ ᱦᱚᱸᱵᱚᱱ ᱮᱱᱮᱡ ᱫᱟᱲᱮᱭᱟᱜᱼᱟ ᱡᱟᱦᱟᱸᱭ ᱠᱚ ᱢᱟᱲᱟᱝ ᱟᱠᱟᱱᱟ ᱩᱱᱠᱩᱣᱟᱜ ᱩᱱᱠᱩ ᱧᱮᱞ ᱦᱚᱛᱮ ᱜᱮ ᱟᱵᱚ ᱦᱚᱸᱵᱚᱱ ᱪᱮᱫᱚᱜᱼᱟ ᱪᱮ ᱵᱟᱝᱼᱟ ᱟᱡ ᱞᱮᱠᱟᱜᱮ ᱟᱵᱚ ᱦᱚᱸᱵᱚᱱ ᱮᱱᱮᱡᱼᱟ